ᱤᱧ ᱫᱩᱧ ᱞᱟᱹᱭᱫᱟ ᱱᱚᱣᱟ ᱫᱤᱥᱚᱢ ᱵᱟᱵᱚᱫᱛᱮ ᱱᱤᱭᱟᱹ ᱫᱤᱥᱚᱢ ᱫᱚ ᱱᱤᱭᱟᱹ ᱵᱷᱟᱨᱚᱛ ᱫᱤᱥᱚᱢ ᱫᱚ ᱟᱹᱰᱤ ᱜᱚᱱᱚᱛᱟᱱᱛᱤᱨᱤᱠ ᱫᱤᱥᱚᱢ ᱠᱟᱱ ᱜᱮᱭᱟ ᱟᱨ ᱟᱵᱚ ᱢᱤᱱᱤᱫ ᱦᱚᱲ ᱦᱚᱛᱮᱛᱮ ᱩᱱᱠᱩ ᱫᱚ ᱢᱤᱢᱤᱫ ᱱᱤᱨᱵᱟᱪᱚᱱ ᱠᱚᱣᱟᱵᱚᱱ ᱟᱨ ᱟᱨ ᱢᱤᱢᱤᱫ ᱠᱟᱹᱢᱤ ᱥᱚᱦᱚᱰ ᱠᱷᱟᱹᱛᱤᱨ ᱛᱮ ᱩᱱᱠᱩ ᱵᱚᱱ ᱵᱟᱰᱟᱭ ᱩᱨᱩᱢ ᱠᱚᱣᱟ ᱟᱨ ᱱᱚᱝᱠᱟᱛᱮ ᱫᱤᱥᱚᱢ ᱩᱱᱟᱹᱜ ᱫᱤᱱ ᱠᱷᱚᱱ ᱠᱚ ᱥᱟᱥᱚᱱ ᱟᱹᱜᱩᱭᱮᱫᱟ ᱟᱨ ᱠᱚ ᱪᱟᱞᱟᱣ ᱵᱟᱱᱟᱣ ᱫᱟ ᱟᱨ ᱱᱚᱝᱠᱟ ᱜᱮ ᱡᱮᱱᱚ ᱵᱮᱨᱥᱛᱮ ᱟᱵᱚ ᱠᱷᱟᱹᱛᱤᱨ ᱛᱮᱜᱮ ᱠᱟᱹᱢᱤ ᱠᱚ ᱞᱟᱦᱟ ᱤᱫᱤ ᱫᱟᱲᱮᱭᱟᱜ ᱤᱱᱟᱹ ᱠᱟᱛᱮᱜ ᱱᱤᱛᱚᱜ ᱦᱩᱭᱩᱜ ᱠᱟᱱᱟ ᱡᱟᱸᱦᱟᱭ ᱟᱵᱚ ᱯᱚᱧᱪᱟᱭᱮᱛ ᱠᱚᱨᱮᱜ ᱢᱤᱢᱤᱫ ᱦᱚᱲ ᱢᱚᱱ ᱵᱟᱜᱫᱤ ᱡᱟᱸᱦᱟᱭ ᱠᱚ ᱡᱮᱢᱚᱱ ᱠᱚ ᱪᱟᱞᱟᱣ ᱵᱟᱱᱟᱣᱫᱟ ᱩᱱᱠᱩ ᱫᱚ ᱥᱮᱫᱟᱭ ᱦᱤᱞᱳᱜ ᱠᱷᱚᱱ ᱟᱹᱰᱤ ᱢᱚᱸᱡ ᱫᱤᱥᱚᱢ ᱥᱟᱥᱚᱱ ᱛᱮᱠᱚ ᱟᱜᱩ ᱠᱟᱜᱼᱟ ᱟᱨ ᱱᱤᱛ ᱦᱟᱹᱨᱤᱡ ᱩᱱᱠᱩ ᱠᱚ ᱛᱟᱭᱚᱢ ᱫᱟᱨᱟᱢ ᱠᱚ ᱨᱩᱣᱟᱹᱲ ᱦᱮᱡ ᱞᱮᱱᱠᱷᱟᱱ ᱩᱱᱠᱩ ᱠᱚ ᱥᱟᱝ ᱠᱩᱞᱤ ᱜᱚᱲᱚ ᱥᱚᱯᱚᱦᱚᱫ ᱠᱚᱢ ᱠᱷᱚᱡᱚᱜᱼᱟ ᱡᱮᱢᱚᱱ ᱵᱚᱱ ᱧᱟᱯᱟᱢ ᱫᱟᱲᱮᱭᱟᱜ ᱠᱷᱟᱡ ᱩᱱᱠᱩ ᱞᱮᱠᱟᱛᱮ ᱟᱭᱢᱟ ᱠᱤᱪᱷᱩ ᱟᱵᱚᱣᱟᱜ ᱫᱩᱠ ᱠᱚᱥᱴᱚ ᱡᱟᱹᱦᱤᱨ ᱟᱠᱚᱣᱟ ᱟᱨ ᱡᱮᱢᱚᱱ ᱠᱚ ᱵᱟᱲᱟᱭ ᱦᱚᱪᱚ ᱟᱵᱚᱣᱟᱱ ᱵᱚᱱ ᱢᱤᱢᱤᱫ ᱨᱚᱠᱚᱢ ᱜᱚᱲᱚ ᱠᱚᱠᱚ ᱮᱢᱟ ᱵᱚᱱᱟ ᱟᱨ ᱱᱚᱝᱠᱟᱛᱮ ᱢᱤᱢᱤᱫ ᱠᱟᱹᱢᱤᱨᱮ ᱟᱹᱰᱤ ᱠᱩᱥᱤ ᱨᱟᱹᱥᱠᱟᱹᱭ ᱩᱫᱩᱜ ᱠᱟᱜ ᱵᱚᱱᱟ ᱚᱱᱟ ᱤᱭᱟᱹᱛᱮ ᱩᱱᱤ ᱡᱮᱢᱚᱱᱮ ᱛᱟᱸᱦᱮᱱ ᱠᱷᱟᱡ ᱚᱱᱠᱟᱜᱮ ᱡᱮᱱᱚ ᱟᱵᱚᱣᱟᱜ ᱠᱟᱹᱢᱤ ᱡᱮᱢᱚᱱ ᱢᱤᱢᱤᱫ ᱠᱟᱹᱴᱤᱡ ᱱᱟᱪᱟᱨ ᱦᱚᱲ ᱠᱚ ᱜᱚᱲᱚ ᱟᱵᱚᱱᱟᱭ ᱚᱞᱚᱜ ᱯᱟᱲᱦᱟᱜ ᱫᱤᱠ ᱫᱤᱭᱮᱦᱚᱸ ᱨᱟᱥᱛᱟᱜᱷᱟᱴ ᱫᱤᱠ ᱫᱤᱭᱮᱦᱚᱸ ᱡᱚᱛᱚ ᱢᱤᱢᱤᱫ ᱨᱚᱠᱚᱢ ᱟᱵᱚᱣᱟᱜ ᱠᱟᱹᱴᱤᱡ ᱠᱟᱹᱴᱤᱡ ᱜᱚᱲᱚ ᱠᱚ ᱥᱚᱦᱚᱫ ᱡᱮᱱᱚᱭ ᱜᱚᱲᱚ ᱫᱟᱲᱮᱭᱟᱵᱚᱱ ᱟᱨ ᱱᱚᱝᱠᱟᱛᱮ ᱢᱤᱢᱤᱫ ᱴᱚᱞᱟ ᱯᱟᱲᱟᱨᱮ ᱧᱩᱛᱩᱢ ᱯᱟᱥᱱᱟᱣ ᱞᱟᱹᱜᱤᱫ ᱟᱫᱚ ᱵᱚᱱ ᱠᱩᱨᱩᱢᱩᱴᱩᱭᱟ ᱟᱨ ᱢᱤᱢᱤᱫ ᱢᱤᱢᱤᱫ ᱞᱮᱠᱟᱛᱮ ᱩᱱᱠᱩ ᱵᱚᱱ ᱟᱵᱚ ᱵᱚᱱ ᱜᱚᱲᱚ ᱟᱠᱚᱣᱟ ᱩᱱᱠᱩᱣᱟᱜ ᱥᱚᱦᱚᱡᱳᱜᱤᱛᱟ ᱵᱚᱱ ᱮᱢᱟ ᱟᱠᱚᱣᱟ ᱱᱚᱝᱠᱟᱛᱮ ᱟᱵᱚᱣᱟᱜ ᱨᱮᱸᱜᱮᱪ ᱱᱟᱪᱟᱨ ᱦᱚᱲ ᱯᱟᱥᱮ ᱨᱮᱠᱚ ᱛᱟᱸᱦᱮᱱ ᱠᱷᱟᱡ ᱟᱵᱚᱣᱟᱜ ᱱᱤᱭᱟᱹ ᱫᱤᱥᱚᱢ ᱫᱚ ᱠᱩᱥᱤ ᱨᱟᱹᱥᱠᱟᱹᱛᱮ ᱟᱨᱦᱚᱸ ᱞᱟᱦᱟᱥᱮᱫ ᱪᱟᱞᱟᱜ ᱛᱟᱵᱳᱱᱟ